ᱦᱮᱸ ᱜᱚᱝᱠᱮ ᱤᱧ ᱫᱚ ᱜᱳᱯᱟᱞ ᱱᱚᱜᱚᱨ ᱠᱷᱚᱱ ᱨᱩᱥᱤᱠ ᱠᱤᱥᱠᱩᱧ ᱢᱮᱱᱮᱫ ᱛᱟᱞᱟᱝᱟ ᱢᱮᱱᱠᱷᱟᱱ ᱟᱞᱮ ᱱᱚᱝᱠᱟᱱ ᱚᱥᱩᱵᱤᱫᱷᱟᱨᱮ ᱦᱮᱱᱟᱜ ᱞᱮᱭᱟ ᱛᱳ ᱪᱟᱨᱤᱫᱤᱠᱮ ᱟᱞᱮᱥᱮᱫ ᱨᱟᱥᱛᱟ ᱜᱷᱟᱴ ᱠᱚ ᱠᱷᱟᱨᱟᱯ ᱜᱮᱛᱟ ᱞᱮᱭᱟ ᱢᱮᱱᱠᱷᱟᱱ ᱱᱚᱜᱼᱚ ᱱᱚᱝᱠᱟ ᱜᱟᱹᱰᱤ ᱦᱚᱸ ᱵᱟᱹᱱᱩᱜᱼᱟ ᱛᱟᱨᱯᱚᱨᱮ ᱚᱱᱠᱟ ᱜᱟᱹᱰᱤ ᱦᱚᱸ ᱥᱟᱹᱜᱤᱧ ᱠᱷᱚᱱ ᱟᱹᱜᱩ ᱦᱩᱭᱩᱜ ᱛᱟᱞᱮᱭᱟ ᱟᱨ ᱡᱟᱦᱟᱸᱭ ᱜᱮᱞᱮ ᱚᱨᱰᱟᱨ ᱟᱠᱚ ᱠᱟᱱ ᱜᱟᱹᱰᱤ ᱟᱹᱜᱩ ᱞᱟᱹᱜᱤᱫᱛᱮ ᱚᱥᱩᱠ ᱨᱮ ᱵᱮᱥᱩᱠᱨᱮ ᱠᱤᱱᱛᱩ ᱴᱷᱤᱠ ᱴᱷᱤᱠ ᱥᱚᱢᱚᱭᱨᱮ ᱜᱟᱹᱰᱤ ᱵᱟᱠᱚ ᱯᱳᱣᱪᱷᱟᱣᱟᱞᱮ ᱠᱟᱱᱟ ᱚᱱᱟ ᱠᱷᱟᱹᱛᱤᱨᱛᱮ ᱟᱞᱮ ᱦᱚᱸ ᱟᱹᱰᱤ ᱟᱸᱴᱞᱮ ᱚᱥᱩᱵᱤᱫᱷᱟᱜ ᱠᱟᱱᱟ ᱟᱫᱚ ᱚᱥᱩᱵᱤᱫᱷᱟ ᱢᱟᱱᱮ ᱟᱹᱰᱤ ᱟᱸᱴ ᱜᱮᱞᱮ ᱚᱥᱩᱵᱤᱫᱷᱟᱜ ᱠᱟᱱᱟ ᱢᱮᱱᱠᱷᱟᱱ ᱚᱱᱟᱨᱮ ᱛᱷᱚᱲᱟᱜᱟᱱ ᱜᱚᱲᱚ ᱞᱮ ᱧᱟᱢ ᱞᱮᱠᱷᱟᱱ ᱠᱷᱩᱵ ᱵᱷᱟᱹᱜᱤ ᱮᱱᱛᱮᱫ ᱤᱧ ᱦᱚᱧ ᱢᱮᱱ ᱮᱫᱟ ᱠᱷᱩᱵ ᱵᱷᱟᱹᱜᱤ ᱦᱩᱭ ᱠᱚᱜᱼᱟ ᱡᱟᱛᱮ ᱠᱚᱨᱮ ᱚᱱᱟ ᱜᱚᱲᱚ ᱞᱮ ᱧᱟᱢ ᱚᱱᱟ ᱞᱟᱹᱜᱤᱫ ᱜᱮ ᱜᱟᱞᱢᱟᱨᱟᱣ ᱟᱢ ᱥᱟᱞᱟᱜ ᱜᱟᱞᱢᱟᱨᱟᱣ ᱠᱟᱹᱱᱟᱹᱧ